ᱤᱧᱟᱹᱜ ᱞᱟᱠᱪᱟᱨ ᱞᱟᱹᱜᱤᱫ ᱞᱩᱜᱽᱲᱤᱡ ᱠᱚ ᱞᱟᱜᱟᱜᱼᱟ ᱛᱤᱨᱞᱟᱹ ᱠᱚᱫᱚ ᱯᱟᱹᱧᱪᱤ ᱯᱟᱨᱦᱟᱲ ᱟᱨ ᱟᱨ ᱠᱚᱲᱟ ᱦᱚᱯᱚᱱ ᱫᱚ ᱯᱟᱹᱧᱪᱤ ᱟᱨ ᱟᱝᱜᱽᱨᱚᱵᱽ ᱚᱱᱟ ᱦᱚᱨᱚᱜ ᱵᱟᱸᱫᱮ ᱠᱟᱛᱮᱫ ᱜᱮ ᱞᱟᱠᱪᱟᱨ ᱨᱮᱫᱚ ᱠᱚ ᱮᱱᱮᱡᱼᱟ ᱨᱟᱹᱥᱠᱟᱹᱭᱟ ᱟᱹᱰᱤ ᱢᱤᱫ ᱵᱟᱨᱜᱮ ᱥᱟᱹᱲᱤ ᱠᱚᱫᱚ ᱠᱚ ᱵᱮᱵᱚᱦᱟᱨᱟ ᱟᱨ ᱵᱟᱝᱠᱷᱟᱱ ᱫᱚ ᱯᱟᱹᱧᱪᱤ ᱥᱟᱹᱲᱤ ᱟᱨ ᱵᱟᱵᱟ ᱠᱚᱫᱚ ᱚᱱᱮ ᱯᱟᱹᱧᱪᱤ ᱢᱚᱛᱚᱡ ᱯᱟᱹᱧᱪᱤ ᱟᱨ ᱟᱝᱜᱽᱨᱚᱵ ᱱᱚᱣᱟᱜᱮ ᱟᱞᱮᱭᱟᱜ ᱞᱟᱠᱪᱟᱨ ᱨᱮᱱᱟᱜ ᱥᱟᱯᱟᱵ ᱫᱚ